ᱟᱞᱮ ᱫᱤᱥᱚᱢ ᱠᱟᱛᱮᱫ ᱪᱟᱥᱤᱠᱟᱱ ᱜᱮᱭᱟᱠᱚ ᱟᱨ ᱡᱮᱛᱮᱜᱮ ᱪᱟᱥ ᱠᱟᱛᱮᱫᱜᱮᱠᱚ ᱟᱹᱥᱩᱞᱚᱜᱼᱟ ᱡᱟᱦᱟᱸ ᱛᱤᱱᱟᱹᱜ ᱜᱮ ᱱᱚᱛᱮᱨᱮ ᱢᱮᱱᱟᱜ ᱠᱚᱣᱟ ᱠᱟᱠᱟ ᱛᱟᱠᱚ ᱵᱟᱵᱟ ᱛᱟᱠᱚ ᱟᱛᱳᱨᱮᱱ ᱦᱚᱲᱠᱚ ᱡᱮᱛᱮᱜᱮᱠᱚ ᱪᱟᱥᱟ ᱦᱩᱲᱩᱜᱮ ᱦᱩᱲᱩ ᱪᱟᱥ ᱠᱟᱛᱮᱫᱜᱮ ᱮᱱᱛᱮᱫ ᱟᱹᱥᱩᱞᱚᱜ ᱠᱟᱱᱟ ᱜᱤᱫᱽᱨᱟᱹ ᱠᱚᱦᱚᱸᱠᱚ ᱚᱞᱼᱯᱟᱲᱦᱟᱣ ᱚᱪᱚᱭᱮᱫ ᱠᱚᱣᱟ ᱦᱩᱲᱩ ᱪᱟᱥ ᱠᱟᱛᱮᱫᱜᱮ ᱟᱨᱦᱚᱸ ᱡᱮ ᱡᱮᱢᱚᱱ ᱟᱨᱚ ᱪᱟᱥᱜᱮᱭᱟ ᱱᱚᱛᱮᱨᱮ ᱡᱟᱦᱟᱱᱟᱜ ᱦᱩᱭᱮᱱᱟ ᱟᱲᱟᱜ ᱥᱚᱢᱚᱭ ᱟᱲᱟᱜ ᱥᱟᱠᱟᱢ ᱟᱹᱞᱩ ᱵᱤᱞᱟᱹᱛᱤᱠᱚ ᱜᱩᱦᱩᱢ ᱠᱚᱦᱚᱸᱠᱚ ᱪᱟᱥ ᱜᱮᱭᱟ ᱚᱱᱟᱠᱚ ᱪᱟᱥ ᱠᱟᱛᱮᱫᱜᱮ ᱟᱞᱮ ᱡᱤᱣᱤᱫᱚ ᱯᱷᱚᱲᱚᱱᱚᱜ ᱠᱟᱱᱟ ᱚᱱᱟᱛᱮ ᱪᱟᱥ ᱨᱮᱱᱟᱜ ᱵᱟᱨᱮᱛᱮᱫᱚ ᱤᱧᱫᱚ ᱟᱹᱰᱤ ᱵᱮᱥᱜᱮᱧ ᱟᱹᱭᱠᱟᱹᱣᱟ ᱟᱨ ᱟᱞᱮᱭᱟᱜ ᱡᱟᱦᱟᱸ ᱛᱤᱱᱟᱹᱜ ᱜᱮ ᱱᱚᱛᱮᱨᱮ ᱢᱮᱱᱟᱜ ᱟᱠᱟᱱ ᱦᱚᱲᱠᱚ ᱡᱮᱛᱮᱜᱮ ᱪᱟᱥ ᱠᱟᱛᱮᱫᱜᱮ ᱟᱠᱚᱣᱟᱜ ᱡᱤᱣᱤ ᱵᱮᱥ ᱦᱮᱱᱟᱜᱼᱟ ᱵᱮᱥᱛᱮᱜᱮᱞᱮ ᱛᱟᱦᱮᱱᱟ ᱪᱮ ᱪᱟᱥ ᱵᱟᱝᱠᱷᱟᱱ ᱫᱤᱥᱚᱢᱨᱮ ᱪᱮᱫᱮᱢ ᱡᱚᱢᱟ ᱟᱨ ᱪᱮᱫᱠᱚ ᱡᱚᱢᱟ ᱟᱨᱞᱮ ᱪᱟᱥᱮᱫ ᱠᱷᱟᱹᱛᱤᱨᱛᱮ ᱵᱟᱡᱟᱨ ᱨᱮᱱ ᱦᱚᱲᱦᱚᱸᱞᱮ ᱠᱷᱤᱞᱟᱹᱣ ᱫᱟᱲᱮᱭᱟᱠᱚ ᱠᱟᱱᱟ ᱚᱱᱟᱛᱮ ᱵᱮᱥ ᱪᱟᱥᱫᱚ ᱟᱹᱰᱤ ᱵᱮᱥᱜᱮᱧ ᱵᱷᱟᱹᱵᱤᱭᱟ ᱪᱟᱥ ᱵᱟᱝᱠᱷᱟᱱ ᱡᱤᱣᱤ ᱵᱟᱝ ᱪᱟᱥ ᱵᱟᱝᱠᱷᱟᱱ ᱪᱮᱫᱦᱚᱸ ᱵᱟᱝᱟ ᱢᱟᱱᱮ ᱡᱮᱛᱮᱱᱟᱜ ᱪᱟᱵᱟ ᱩᱛᱟᱹᱨᱚᱜᱼᱟ ᱚᱱᱟ ᱠᱷᱟᱹᱛᱤᱨ ᱪᱟᱥ ᱨᱮᱱᱟᱜ ᱵᱟᱨᱮᱛᱮᱫᱚ ᱟᱹᱰᱤ ᱵᱮᱥᱤᱧ ᱵᱩᱡᱷᱟᱹᱣᱟ ᱟᱨ ᱤᱧᱦᱚᱧ ᱪᱟᱥ ᱜᱮᱭᱟ ᱟᱨ ᱤᱧ ᱵᱟᱵᱟ ᱛᱟᱠᱚᱠᱚ ᱪᱟᱥ ᱜᱮᱭᱟ ᱡᱮᱛᱮᱜᱮᱞᱮ ᱪᱟᱥ ᱜᱮᱭᱟ ᱟᱨ ᱟᱞᱮᱫᱚ ᱡᱮᱛᱮᱦᱚᱲᱜᱮ ᱪᱟᱹᱥᱤᱠᱟᱱ ᱜᱮᱭᱟᱞᱮ ᱱᱚᱛᱮᱨᱮᱫᱚ